ᱱᱮᱛᱟᱨ ᱫᱚ ᱠᱤᱱᱛᱩ ᱪᱟᱹᱥᱤ ᱠᱚ ᱡᱟᱦᱟᱸ ᱠᱚ ᱪᱟᱥ ᱮᱜ ᱠᱟᱱ ᱠᱚ ᱟᱨᱡᱟᱣ ᱮᱫ ᱠᱟᱱ ᱱᱚᱣᱟ ᱠᱷᱚᱱ ᱥᱟᱱᱟᱢ ᱢᱩᱥᱠᱤᱞ ᱫᱚ ᱠᱟᱱᱟ ᱪᱟᱹᱥᱤ ᱫᱚ ᱠᱤᱱᱛᱩ ᱟᱠᱚᱛᱮ ᱵᱟᱡᱟᱨᱮ ᱪᱟᱞᱟᱣ ᱠᱟᱛᱮᱜ ᱫᱚ ᱠᱤᱱᱛᱩ ᱥᱚᱵᱡᱤ ᱟᱱᱟᱡ ᱯᱟᱛᱤ ᱥᱮ ᱡᱟᱸᱦᱟᱱᱟᱜ ᱡᱚᱼᱵᱟᱦᱟ ᱠᱚᱫᱚ ᱵᱟᱠᱚ ᱟᱷᱨᱤᱧᱫᱟ ᱱᱚᱣᱟ ᱠᱚᱫᱚ ᱚᱸᱰᱮ ᱠᱤᱨᱤᱧ ᱤᱫᱤ ᱞᱟᱹᱜᱤᱫ ᱯᱟᱹᱭᱠᱟᱹᱨ ᱦᱚᱲ ᱢᱮᱱᱟᱜ ᱠᱚᱣᱟ ᱡᱟᱦᱟᱸᱭ ᱪᱟᱹᱥᱤ ᱴᱷᱮᱡ ᱠᱚ ᱪᱟᱞᱟᱣ ᱤᱫᱤ ᱠᱟᱛᱮᱜ ᱠᱚ ᱠᱤᱨᱤᱧ ᱤᱫᱤᱭᱮᱫᱟ ᱠᱤᱨᱤᱧ ᱟᱹᱜᱩ ᱠᱟᱛᱮᱜ ᱟᱠᱚ ᱵᱟᱡᱟᱨ ᱨᱮᱠᱚ ᱟᱠᱷᱨᱤᱧᱮᱜ ᱠᱟᱱᱟ ᱟᱨ ᱱᱚᱣᱟ ᱠᱷᱟᱹᱛᱤᱨᱛᱮ ᱱᱩᱠᱩ ᱢᱟᱡᱷᱮᱨᱮ ᱡᱟᱦᱟᱸᱭ ᱵᱮᱯᱟᱨᱤ ᱢᱮᱱᱟᱜ ᱠᱚ ᱱᱩᱠᱩ ᱫᱚ ᱠᱤᱱᱛᱩ ᱪᱟᱹᱥᱤ ᱡᱮᱨᱚᱠᱚᱢ ᱫᱟᱢ ᱥᱮ ᱮᱢᱚᱜ ᱠᱟᱛᱷᱟ ᱠᱟᱱ ᱛᱟᱠᱚᱣᱟ ᱱᱚᱣᱟ ᱫᱚ ᱠᱤᱱᱛᱩ ᱴᱷᱤᱠ ᱴᱷᱟᱠ ᱫᱚ ᱵᱟᱠᱚ ᱧᱟᱢ ᱫᱟ ᱢᱮᱱᱠᱷᱟᱱ ᱩᱱᱠᱩ ᱟᱵᱟᱨ ᱡᱟᱦᱟᱸᱭ ᱠᱚ ᱠᱤᱨᱤᱧ ᱠᱟᱛᱮᱜ ᱠᱚ ᱵᱟᱡᱟᱨ ᱮᱫᱟ ᱰᱷᱮᱨ ᱰᱷᱮᱨ ᱫᱟᱢ ᱛᱮᱠᱚ ᱟᱠᱷᱨᱤᱧᱮᱜ ᱠᱟᱱᱟ ᱱᱚᱣᱟ ᱵᱟᱵᱚᱫ ᱨᱮᱫᱚᱧ ᱞᱟᱹᱭᱟ ᱡᱮ ᱥᱟᱹᱨᱤᱱᱟᱜ ᱜᱮ ᱥᱚᱨᱠᱟᱨ ᱡᱚᱫᱤ ᱱᱚᱣᱟ ᱵᱮᱵᱚᱥᱛᱷᱟᱭ ᱦᱟᱛᱟᱣ ᱞᱮᱠᱷᱟᱱ ᱪᱟᱹᱥᱤ ᱠᱚ ᱡᱟᱦᱟᱸ ᱠᱚ ᱟᱨᱡᱟᱣᱮᱜ ᱠᱟᱱ ᱥᱚᱨᱠᱟᱨ ᱡᱚᱫᱤ ᱰᱟᱭᱨᱮᱠᱴ ᱜᱮ ᱟᱡ ᱩᱱᱠᱩ ᱴᱷᱮᱜ ᱜᱮ ᱦᱟᱛᱟᱣ ᱞᱮᱠᱷᱟᱡ ᱥᱮ ᱡᱟᱭᱜᱟ ᱡᱟᱭᱜᱟᱨᱮ ᱩᱱᱠᱩ ᱞᱟᱹᱜᱤᱫ ᱵᱟᱡᱟᱨ ᱮ ᱛᱳᱭᱨᱤ ᱫᱟᱲᱮ ᱞᱮᱠᱷᱟᱡ ᱥᱟᱱᱟᱢ ᱠᱷᱚᱱ ᱵᱷᱟᱹᱜᱤ ᱦᱩᱭ ᱠᱚᱜᱼᱟ